ᱟᱞᱮ ᱴᱚᱴᱷᱟ ᱠᱚᱨᱮᱱᱟᱜ ᱤᱥᱤᱱᱟᱜ ᱠᱚᱫᱚ ᱫᱟᱠᱟ ᱱᱤᱢ ᱫᱟᱠᱟ ᱡᱟᱦᱮᱨ ᱨᱮ ᱥᱚᱲᱮ ᱟᱨ ᱠᱤᱪᱷᱩ ᱥᱮᱨᱣᱟ ᱞᱮᱠᱟᱛᱮ ᱡᱚᱢᱟᱜ ᱞᱟᱹᱭ ᱛᱮᱫᱚ ᱪᱷᱟᱹᱴᱭᱟᱹᱨ ᱨᱮ ᱱᱤᱢ ᱫᱟᱜ ᱢᱟᱹᱰᱤ ᱵᱟᱯᱞᱟ ᱨᱮ ᱫᱟᱠᱟ ᱡᱤᱞ ᱩᱛᱩ ᱡᱟᱦᱮᱨ ᱵᱚᱸᱜᱟ ᱠᱚᱨᱮ ᱵᱟᱦᱟ ᱢᱟᱜᱽᱥᱤᱢ ᱢᱟᱜ ᱢᱚᱲᱮ ᱠᱚᱨᱮ ᱵᱚᱸᱜᱟ ᱥᱟᱨᱮᱡ ᱡᱤᱞ ᱥᱚᱲᱮᱭᱟᱠᱚ ᱚᱱᱟ ᱠᱚᱜᱮ ᱥᱮᱨᱣᱟ ᱨᱮ ᱡᱚᱢᱟᱜ ᱠᱚᱫᱚ